ᱟᱞᱮᱭᱟᱜ ᱥᱚᱢᱟᱡᱽ ᱨᱮᱫᱚ ᱟᱹᱰᱤ ᱜᱟᱱ ᱵᱮᱯᱟᱨ ᱢᱮᱱᱟᱜᱼᱟ ᱦᱩᱰᱤᱧ ᱦᱩᱰᱤᱧ ᱠᱷᱚᱱ ᱞᱟᱡᱟᱣ ᱯᱟᱲᱟᱣ ᱫᱮᱭᱟ ᱠᱟᱛᱮᱫ ᱡᱚᱛᱚᱣᱟᱜ ᱦᱩᱰᱤᱧ ᱢᱟᱨᱟᱝ ᱞᱮ ᱵᱮᱯᱟᱨᱟ ᱦᱟᱺᱰᱤ ᱯᱟᱹᱨᱣᱟᱹ ᱵᱟᱞᱮ ᱥᱟᱞᱟᱣ ᱥᱚᱨᱚᱢᱟᱜᱼᱟ ᱦᱟᱺᱰᱤ ᱨᱮ ᱦᱚᱸ ᱦᱟᱺᱰᱤ ᱦᱚᱸ ᱠᱟᱨᱵᱟᱨᱟ ᱟᱹᱰᱤ ᱜᱟᱱ ᱜᱮ ᱦᱩᱭᱩᱜᱼᱟ ᱠᱟᱹᱡ ᱠᱟᱹᱡ ᱠᱷᱚᱱ ᱢᱤᱫ ᱫᱷᱟᱣᱮᱢ ᱠᱟᱨᱵᱟᱨ ᱞᱮᱠᱷᱟᱱ ᱚᱸᱰᱮ ᱠᱷᱚᱱ ᱦᱚᱸ ᱟᱹᱰᱤ ᱥᱮᱬᱟᱜᱼᱟ ᱵᱮᱜᱟᱲ ᱵᱤᱞᱟᱹᱛᱤ ᱟᱛᱳ ᱯᱤᱪᱷᱤ ᱦᱟᱴ ᱦᱩᱭᱩᱜᱼᱟ ᱟᱛᱳ ᱯᱤᱪᱷᱤ ᱠᱟᱨᱵᱟᱨ ᱟᱞᱮ ᱤᱫᱤᱭᱟ ᱤᱱᱟᱹ ᱯᱚᱨᱮ ᱠᱟᱨᱵᱟᱨ ᱵᱟᱝ ᱠᱟᱛᱮᱫ ᱱᱤᱡᱚᱨ ᱪᱟᱥ ᱠᱟᱛᱮᱫ ᱦᱚᱸᱞᱮ ᱵᱤᱡᱽᱱᱮᱥ ᱞᱮ ᱞᱟᱹᱴᱩᱭᱟ ᱟᱹᱰᱤ ᱜᱟᱱ ᱤᱱᱠᱟᱹᱛᱮ ᱠᱟᱹᱡ ᱠᱟᱹᱡ ᱠᱟᱨᱵᱟᱨᱛᱮ ᱥᱮᱬᱟ ᱟᱠᱟᱜ ᱟᱞᱮ ᱚᱱᱠᱟᱜᱮ ᱜᱮ ᱟᱹᱰᱤ ᱜᱟᱱ ᱢᱮᱱᱟᱜ ᱟᱠᱟᱜᱼᱟ ᱠᱟᱨᱵᱟᱨ ᱞᱟᱹᱜᱤᱫ ᱛᱮᱫᱚ ᱡᱚᱛᱚᱣᱟᱜ ᱜᱮ ᱵᱟᱞᱮ ᱞᱟᱡᱟᱜᱼᱟ ᱡᱚᱛᱚᱣᱟᱜ ᱜᱮᱞᱮ ᱠᱟᱨᱵᱟᱨ ᱨᱮᱞᱮ ᱥᱮᱬᱟ ᱟᱠᱟᱜᱼᱟ ᱟᱨ ᱚᱱᱟ ᱫᱚ ᱠᱟᱨᱵᱟᱨ ᱨᱮᱫᱚ ᱦᱚᱲ ᱦᱚᱸ ᱵᱟᱭ ᱪᱮᱫ ᱦᱚᱸ ᱵᱟᱭ ᱢᱮᱛᱟ ᱟᱢᱟ ᱤᱭᱟᱹ ᱞᱟᱹᱜᱤᱫ ᱦᱚᱸ ᱞᱟᱸᱫᱟ ᱦᱚᱸ ᱵᱟᱭ ᱞᱟᱸᱫᱟ ᱟᱢᱟ ᱪᱮᱫ ᱦᱚᱸ ᱵᱟᱭ ᱪᱤᱠᱟᱹ ᱟᱢᱟ ᱠᱟᱨᱵᱟᱨ ᱨᱮᱭᱟᱜ ᱫᱚ ᱦᱤᱥᱟᱹ ᱥᱩᱭᱟᱹ ᱜᱮ ᱵᱟᱹᱱᱩᱜᱼᱟ ᱟᱨ ᱡᱟᱦᱟᱸ ᱜᱮ ᱡᱟᱦᱟᱸᱭ ᱡᱟᱦᱟᱸ ᱞᱮᱠᱟᱢ ᱫᱟᱲᱮᱭᱟᱜᱼᱟ ᱚᱱᱠᱟ ᱜᱮᱢ ᱚᱱᱠᱟ ᱜᱮᱢ ᱠᱟᱨᱵᱟᱨ ᱫᱟᱲᱮᱭᱟᱜᱼᱟ ᱦᱟᱺᱰᱤᱢ ᱠᱟᱨᱵᱟᱨ ᱠᱮᱫ ᱠᱤ ᱵᱤᱞᱟᱹᱛᱤ ᱵᱮᱜᱟᱲᱮᱢ ᱠᱟᱨᱵᱟᱨ ᱠᱮᱫ ᱯᱟᱹᱨᱣᱟᱹ ᱠᱟᱨᱵᱟᱨ ᱠᱮᱫ ᱠᱤ ᱡᱟᱦᱟᱱᱟᱜ ᱜᱮ ᱱᱚᱝᱠᱟ ᱢᱮᱱᱟᱜᱼᱟ ᱛᱟᱵᱚᱱ ᱠᱟᱨᱵᱟᱨ ᱡᱚᱛᱚᱣᱟᱜ ᱜᱮᱢ ᱠᱟᱨᱵᱟᱨ ᱫᱟᱲᱮᱭᱟᱜᱼᱟ

ᱚᱱᱠᱟ ᱫᱚ ᱱᱟᱦᱟᱜ ᱚᱠᱚᱭᱟᱜ ᱦᱚᱸ ᱯᱩᱸᱡᱤᱢᱟ ᱵᱟᱹᱱᱩᱜᱼᱟ ᱠᱟᱹᱡ ᱠᱟᱹᱡ ᱠᱟᱹᱢᱤ ᱠᱟᱹᱢᱤ ᱛᱮᱜᱮ ᱵᱚᱱ ᱠᱟᱨᱵᱟᱨ ᱵᱚᱱ ᱞᱟᱹᱴᱩᱭᱟ ᱟᱨ ᱦᱚᱲ ᱵᱚᱱ ᱢᱟᱨᱟᱝ ᱦᱚᱲᱚᱜᱼᱟ ᱤᱱᱟᱹ ᱛᱮᱜᱮ ᱵᱩᱫᱷᱤ ᱢᱮᱱᱟᱜ ᱠᱷᱟᱱ ᱫᱤᱥᱟᱹ ᱦᱚᱸ ᱦᱤᱡᱩᱜ ᱜᱮᱭᱟ ᱟᱨ ᱢᱟᱨᱟᱝ ᱦᱚᱲ ᱦᱚᱵᱚᱱ ᱵᱮᱱᱟᱜ ᱜᱮᱭᱟ ᱠᱟᱨᱵᱟᱨ ᱛᱮᱜᱮ ᱡᱚᱛᱚ ᱵᱚᱱ ᱡᱚᱛᱚᱣᱟᱜ ᱫᱟᱲᱮᱭᱟᱜᱼᱟ ᱠᱟᱨᱵᱟᱨ ᱛᱮᱜᱮ